ᱢᱚᱫᱷᱩᱢᱤᱛᱟ ᱥᱚᱨᱮᱱ ᱟᱢ ᱪᱮᱫ ᱠᱚ ᱡᱚᱢ ᱧᱩᱢ ᱠᱩᱥᱤᱭᱟᱜᱼᱟ ᱠᱟᱹᱴᱤᱡ ᱞᱟᱹᱭ ᱟᱸᱡᱚᱢᱤᱧ ᱢᱮᱥᱮ ᱤᱧᱫᱚ ᱡᱚᱢᱟᱜ ᱧᱩ ᱵᱚᱞᱛᱮ ᱫᱚ ᱡᱚᱛᱚᱨᱚᱢᱟᱜ ᱡᱚᱢ ᱧᱩᱣᱟᱜ ᱜᱤᱧ ᱠᱩᱥᱤᱭᱟᱜᱼᱟ ᱟᱞᱮ ᱚᱲᱟᱜᱨᱮ ᱡᱟᱦᱟᱱᱟᱜ ᱜᱮᱠᱚ ᱤᱥᱤᱱᱟ ᱡᱤᱞ ᱦᱟᱹᱠᱩ ᱥᱮ ᱢᱤᱥᱴᱤ ᱡᱟᱦᱟᱱᱟᱜ ᱜᱮᱠᱚ ᱤᱥᱤᱱᱟ ᱚᱱᱟ ᱡᱚᱛᱚᱜᱤᱧ ᱡᱚᱢᱟᱜ ᱧᱩᱣᱟᱜ ᱤᱧ ᱠᱩᱥᱤᱭᱟᱜᱼᱟ ᱯᱚᱨᱚᱵᱽᱼᱯᱟᱨᱵᱚᱱ ᱵᱟᱝᱠᱷᱟᱱ ᱟᱵᱚ ᱥᱚᱦᱨᱟᱭ ᱠᱚᱨᱮᱫ ᱡᱟᱦᱟᱱᱟᱜ ᱫᱩᱞ ᱯᱤᱴᱷᱟᱹ ᱠᱚ ᱞᱟᱹᱰᱩ ᱠᱚᱠᱚ ᱤᱥᱤᱱᱟ ᱚᱱᱟ ᱠᱚ ᱢᱚᱫᱽᱫᱷᱮ ᱨᱮᱫᱚ ᱤᱧ ᱫᱚ ᱪᱤᱱᱤ ᱞᱟᱹᱰᱩ ᱥᱮ ᱫᱟᱜ ᱞᱟᱹᱰᱩ ᱤᱧ ᱫᱚ ᱟᱹᱰᱤ ᱡᱟᱹᱥᱛᱤ ᱜᱤᱧ ᱠᱩᱥᱤᱭᱟᱜᱼᱟ ᱟᱨ ᱯᱮᱲᱟ ᱠᱚᱠᱚ ᱦᱮᱡ ᱞᱮᱱ ᱠᱷᱟᱱ ᱡᱤᱞ ᱠᱚᱥᱮ ᱡᱟᱦᱟᱱᱟᱜ ᱠᱚ ᱩᱛᱩᱭᱟ ᱚᱱᱟ ᱠᱚᱦᱚᱧ ᱠᱩᱥᱤᱭᱟᱜ ᱜᱮᱭᱟ ᱠᱤᱱᱛᱩ ᱤᱧ ᱫᱚ ᱡᱤᱞ ᱤᱭᱟᱹ ᱡᱤᱞ ᱩᱛᱩ ᱵᱟᱝᱠᱷᱟᱱ ᱡᱤᱞ ᱩᱛᱩ ᱪᱷᱟᱲᱟ ᱦᱚᱸ ᱤᱧ ᱫᱚ ᱪᱤᱱᱤ ᱞᱟᱹᱰᱩ ᱟᱨ ᱵᱟᱝᱠᱷᱟᱱ ᱫᱟᱜ ᱞᱟᱰᱩ ᱟᱹᱰᱤ ᱢᱚᱡᱽ ᱜᱤᱧ ᱠᱩᱥᱤᱭᱟᱜᱼᱟ